ᱦᱚᱸ ᱤᱧᱤᱧ ᱢᱮᱱᱮᱜᱼᱟ ᱛᱟᱭᱚᱢ ᱫᱟᱨᱟᱢ ᱯᱤᱲᱦᱤ ᱠᱚ ᱱᱟᱜᱟᱢ ᱥᱮᱬᱟ ᱟᱠᱚ ᱟᱹᱰᱤ ᱜᱮ ᱞᱟᱹᱠᱛᱤᱜ ᱠᱟᱱᱟ ᱡᱮᱢᱚᱱ ᱱᱟᱜᱟᱢ ᱜᱮ ᱟᱵᱚᱣᱟᱜ ᱫᱟᱲᱮ ᱠᱟᱱᱟ

ᱵᱟᱵᱟ ᱛᱤᱞᱠᱟᱹ ᱢᱩᱨᱢᱩ ᱢᱟᱹᱡᱷᱤ ᱥᱮᱫᱩ ᱠᱟᱹᱱᱩ ᱵᱤᱨᱥᱟ ᱢᱩᱱᱰᱟᱹ ᱱᱩᱠᱩᱣᱟᱜ ᱱᱟᱜᱟᱢ ᱟᱵᱚᱨᱮᱱ ᱜᱟᱬᱟ ᱠᱚ ᱟᱵᱚ ᱡᱩᱫᱤ ᱵᱟᱵᱚᱱ ᱞᱟᱹᱭ ᱪᱮᱫ ᱟᱠᱚᱣᱟ ᱮᱱᱠᱷᱟᱱ ᱪᱮᱫ ᱞᱮᱠᱟᱨᱮ

ᱫᱟᱲᱮ ᱠᱚ ᱟᱹᱭᱠᱟᱹᱣ ᱫᱟᱲᱮᱭᱟᱜᱼᱟ ᱵᱟᱵᱟ ᱛᱤᱞᱠᱟᱹ ᱢᱟᱹᱡᱷᱤ ᱥᱤᱫᱩ ᱠᱟᱹᱱᱩᱣᱟᱜ ᱦᱩᱞ ᱫᱟᱲᱮ ᱛᱮ ᱟᱵᱚᱣᱟᱜ ᱡᱩᱢᱤ ᱡᱟᱭᱜᱟ ᱥᱟᱱᱛᱟᱞ ᱯᱟᱨᱜᱟᱱᱟ ᱨᱮ ᱮᱥ ᱯᱤ ᱴᱤ ᱠᱟᱹᱱᱩᱱ ᱱᱟᱜᱯᱩᱨ ᱨᱮ ᱥᱤ ᱮᱱ ᱴᱤ ᱠᱟᱹᱱᱩᱱ ᱩᱱ ᱢᱟᱨᱟᱝ ᱠᱟᱹᱱᱩᱱ ᱠᱚ ᱵᱟᱧᱪᱟᱣ ᱫᱚᱦᱚ ᱟᱠᱟᱫᱼᱟ ᱟᱫᱚ ᱚᱱᱟ ᱠᱟᱹᱱᱩᱱ ᱠᱚ ᱟᱵᱚᱨᱮᱱ ᱜᱤᱫᱽᱨᱟᱹ ᱠᱚ ᱡᱩᱫᱤ ᱵᱟᱵᱚᱱ ᱞᱟᱹᱭ ᱪᱮᱫ ᱟᱠᱚᱣᱟ ᱮᱱᱠᱷᱟᱱ ᱦᱟᱥᱟ ᱟᱹᱰᱤ ᱰᱟᱹᱰᱤ ᱵᱟᱵᱚᱱ ᱨᱚᱠᱠᱷᱟ ᱫᱟᱲᱮᱭᱟᱜᱼᱟ ᱚᱱᱟᱛᱮ ᱟᱵᱚᱨᱮᱱ ᱟᱜᱟᱢ ᱠᱚ ᱜᱟᱬᱟ ᱠᱚ ᱛᱟᱭᱚᱢ ᱫᱟᱨᱟᱢ ᱦᱚᱲ ᱠᱚ ᱟᱵᱚᱣᱟᱜ ᱱᱟᱜᱟᱢ ᱞᱟᱹᱭ ᱟᱠᱚ ᱟᱹᱰᱤ ᱜᱮ ᱞᱟᱹᱠᱛᱤᱭᱟ